ᱡᱟᱦᱟᱸ ᱫᱚ ᱟᱞᱮ ᱥᱮᱱ ᱫᱚ ᱰᱩᱵᱟᱹ ᱦᱤᱡᱩᱜ ᱮᱱᱠᱷᱟᱱ ᱰᱩᱵᱟᱹ ᱠᱚᱨᱮ ᱡᱟᱦᱟᱸᱭ ᱦᱚᱲ ᱥᱮ ᱜᱤᱫᱽᱨᱟᱹ ᱮᱢᱟᱱ ᱠᱚ ᱧᱩᱨᱩ ᱮᱢᱟᱱ ᱞᱮᱱᱠᱷᱟᱱ ᱥᱮ ᱯᱟᱥᱮᱨᱮ ᱤᱧ ᱛᱟᱦᱮᱱ ᱠᱷᱟᱱ ᱫᱚ ᱚᱣᱟᱨ ᱨᱟᱠᱟᱵᱮᱭᱟᱹᱧ ᱮᱱᱠᱷᱟᱱ ᱤᱧᱫᱚ ᱵᱟᱝᱜᱤᱧ ᱚᱱᱠᱟ ᱠᱟᱱᱟ ᱮᱱᱠᱷᱟᱱ ᱦᱚᱲᱤᱧ ᱧᱮᱞ ᱟᱠᱟᱫ ᱠᱚᱣᱟ ᱫᱚ ᱩᱱᱤ ᱫᱚ ᱟᱡ ᱮᱱᱠᱷᱟᱡ ᱵᱟᱧᱪᱟᱣ ᱠᱟᱱ ᱠᱷᱟᱡ ᱟᱡ ᱥᱟᱶᱨᱮ ᱡᱟᱦᱟᱸᱭ ᱜᱤᱫᱽᱨᱟᱹᱭ ᱧᱩᱨ ᱟᱠᱟᱱ ᱩᱱᱤᱫᱚ ᱩᱱᱤ ᱟᱡ ᱥᱟᱶ ᱨᱮᱱ ᱦᱚᱲ ᱜᱮᱭ ᱚᱣᱟᱨ ᱨᱟᱠᱟᱵ ᱠᱟᱫᱮ ᱛᱟᱦᱮᱸᱫ ᱟᱨ ᱡᱟᱦᱟᱸ ᱟᱭᱢᱟ ᱰᱷᱮᱨ ᱦᱚᱲ ᱠᱚ ᱛᱟᱦᱮᱸ ᱠᱟᱱ ᱩᱱᱠᱩ ᱫᱚ ᱢᱟᱱᱮ ᱮᱠᱮ ᱚᱯᱚᱨ ᱠᱚ ᱵᱟᱧᱪᱟᱜ ᱠᱟᱱ ᱛᱟᱦᱮᱸᱫ ᱟᱨ ᱚᱱᱠᱟᱜᱮ ᱦᱚᱲ ᱴᱷᱮᱱ ᱦᱚᱸ ᱢᱟᱱᱮ ᱠᱚ ᱢᱟᱱᱮ ᱠᱷᱚᱡᱚᱜ ᱠᱟᱱ ᱛᱟᱦᱮᱸᱫ ᱠᱚ ᱟᱞᱮᱫᱚ ᱢᱟ ᱵᱟᱧᱪᱟᱣ ᱠᱟᱞᱮᱯᱮ ᱮᱱᱠᱷᱟᱱ ᱤᱧᱫᱩᱧ ᱢᱮᱱᱟ ᱰᱩᱵᱟᱹ ᱮᱢᱟᱱ ᱞᱮᱱᱠᱷᱟᱡ ᱱᱮᱦᱚᱲ ᱦᱚᱸᱵᱚᱱ ᱵᱟᱧᱪᱟᱜᱼᱟ ᱮᱱᱠᱷᱟᱱ ᱜᱤᱫᱽᱨᱟᱹ ᱠᱚ ᱡᱟᱦᱟᱸᱭ ᱮᱢᱟᱱ ᱡᱤᱵᱽᱼᱡᱚᱱᱛᱩ ᱠᱚᱠᱚ ᱡᱟᱦᱟᱸ ᱞᱮᱠᱟ ᱞᱮᱱ ᱛᱟᱵᱚᱱ ᱠᱷᱟᱱ ᱩᱱᱠᱩ ᱦᱚᱸᱵᱚᱱ ᱵᱧᱪᱟᱣ ᱠᱚᱢᱟ ᱟᱨ ᱤᱧᱫᱚ ᱱᱤᱭᱟᱹᱜᱮ ᱢᱚᱡᱤᱧ ᱵᱩᱡᱽᱼᱟ ᱡᱮ ᱰᱩᱵᱟᱹ ᱮᱢᱟᱱ ᱞᱮᱱᱠᱷᱟᱱ ᱫᱚ ᱡᱟᱦᱟᱸᱭ ᱜᱮ ᱤᱧᱦᱚᱸ ᱥᱮ ᱟᱵᱚ ᱛᱟᱞᱟᱨᱮ ᱡᱟᱦᱟᱸᱭ ᱠᱚᱜᱮᱡᱚᱛᱚ ᱦᱚᱲ ᱜᱮᱵᱚᱱ ᱚᱣᱟᱨᱚᱜ ᱢᱟ ᱱᱤᱭᱟᱹᱜᱮ ᱤᱧᱫᱚᱧ ᱢᱚᱡᱽ ᱤᱧ ᱵᱩᱡᱽᱼᱟ ᱡᱟᱦᱟᱸᱭᱜᱮ ᱮᱸᱴᱠᱮᱴᱚᱬᱮ ᱨᱮᱵᱚᱱ ᱛᱟᱦᱮᱱ ᱢᱟᱱᱮ ᱮᱠᱮ ᱚᱯᱚᱨᱠᱮ ᱡᱚᱛᱚ ᱦᱚᱲᱵᱚᱱ ᱵᱟᱧᱪᱟᱣ ᱞᱟᱹᱜᱤᱫᱚᱜᱼᱟ